ᱵᱤᱥ ᱢᱮ ᱫᱩ ᱦᱟᱡᱟᱨ ᱪᱚᱵᱵᱤᱥ ᱛᱤᱨᱤᱥ ᱡᱩᱱ ᱫᱩ ᱦᱟᱡᱟᱨ ᱵᱤᱥ ᱯᱟᱸᱪ ᱡᱩᱞᱟᱭ ᱫᱩ ᱦᱟᱡᱟᱨ ᱩᱱᱤᱥ ᱥᱟᱛ ᱟᱜᱚᱥᱴ ᱫᱩ ᱦᱟᱡᱟᱨ ᱟᱴᱷᱟᱨᱚ ᱯᱚᱸᱫᱽᱨᱚ ᱟᱜᱚᱥᱴ ᱫᱩ ᱦᱟᱡᱟᱨ ᱟᱴᱷᱟᱨᱚ